ᱤᱧᱟᱹᱜ ᱯᱚᱱᱚᱛ ᱨᱮᱭᱟᱜ ᱞᱟᱠᱪᱟᱨ ᱨᱮᱭᱟᱜ ᱩᱯᱩᱨᱩᱢ ᱨᱮ ᱥᱟᱱᱛᱟᱲᱤ ᱯᱟᱹᱨᱥᱤ ᱨᱮᱭᱟᱜ ᱮᱱᱮᱢ ᱫᱚ ᱟᱹᱰᱤ ᱜᱮ ᱢᱮᱱᱟᱜ ᱟᱠᱟᱫᱼᱟ ᱥᱟᱱᱛᱟᱲᱤ ᱯᱟᱹᱨᱥᱤ ᱫᱚ ᱢᱤᱫ ᱢᱟᱨᱮᱱᱟᱜ ᱯᱟᱹᱨᱥᱤ ᱠᱟᱱᱟ ᱥᱮᱫᱟᱭ ᱠᱷᱚᱱ ᱱᱤᱛ ᱦᱟᱹᱵᱤᱡ ᱛᱮ ᱱᱚᱶᱟ ᱯᱟᱨᱥᱤ ᱛᱮ ᱟᱭᱢᱟ ᱨᱚᱨᱚᱲ ᱦᱚᱲ ᱢᱮᱱᱟᱜ ᱟᱠᱟᱫ ᱠᱚᱣᱟ ᱥᱟᱱᱛᱟᱲᱤ ᱯᱟᱹᱨᱥᱤ ᱫᱚ ᱞᱟᱠᱪᱟᱨ ᱨᱮᱭᱟᱜ ᱮᱱᱮᱢ ᱫᱚ ᱟᱹᱰᱤ ᱛᱮᱫ ᱜᱮ ᱢᱚᱱᱟᱜ ᱟᱠᱟᱫᱼᱟ ᱡᱮᱞᱮᱠᱟ ᱞᱟᱸᱜᱽᱬᱮ ᱫᱚᱝ ᱪᱷᱟᱹᱴᱭᱟᱹᱨ ᱵᱷᱟᱸᱰᱟᱱ ᱵᱟᱦᱟ ᱠᱟᱨᱟᱢ ᱫᱟᱸᱥᱟᱭ ᱥᱚᱦᱨᱟᱭ ᱟᱥᱟᱲᱤᱭᱟᱹ ᱡᱚᱢᱥᱤᱢ ᱥᱟᱠᱨᱟᱛ ᱜᱚᱢᱦᱟ ᱮᱢᱟᱱ ᱞᱟᱠᱪᱟᱨ ᱠᱚᱨᱮ ᱱᱚᱶᱟ ᱥᱟᱱᱛᱟᱲᱤ ᱯᱟᱹᱨᱥᱤ ᱨᱮᱭᱟᱜ ᱮᱱᱮᱢ ᱫᱚ ᱟᱹᱰᱤ ᱡᱟᱹᱥᱛᱤ ᱜᱮ ᱧᱮᱞᱼᱧᱟᱢᱚᱜ ᱠᱟᱱᱟ